ᱤᱧ ᱢᱤᱫᱴᱟᱝ ᱱᱚᱝᱠᱟᱱ ᱯᱩᱛᱷᱤ ᱡᱟᱦᱟᱸ ᱫᱚ ᱫᱩᱞᱟᱹᱲ ᱡᱷᱟᱹᱞᱤ ᱚᱱᱟ ᱯᱩᱛᱷᱤᱧ ᱦᱟᱛᱟᱣ ᱞᱮᱫᱟ ᱚᱱᱟ ᱜᱚᱞᱯᱷᱚᱨᱮ ᱡᱟᱦᱟᱸ ᱫᱚ ᱤᱧ ᱵᱟᱝ ᱤᱧ ᱵᱩᱡᱷᱟᱹᱣ ᱠᱟᱫᱟ ᱚᱱᱟᱫᱚ ᱦᱳᱭᱳᱜ ᱠᱟᱱᱟ ᱵᱳᱭ ᱨᱮᱱᱟᱜ ᱡᱟᱦᱟᱸ ᱫᱚ ᱢᱩᱞ ᱥᱮ ᱚᱱᱟ ᱨᱮᱱᱟᱜ ᱪᱚᱨᱤᱛᱨᱚ ᱚᱞᱠᱚ ᱵᱟᱝ ᱴᱷᱤᱠᱼᱟ ᱡᱟᱦᱟᱸ ᱫᱚ ᱤᱧ ᱵᱟᱝ ᱤᱧ ᱵᱩᱡᱽ ᱠᱟᱫᱟ ᱚᱱᱟ ᱜᱚᱞᱯᱷᱚ ᱨᱮᱱᱟᱜ ᱤᱭᱟᱹ ᱫᱚ ᱡᱟᱦᱟᱱᱟᱜ ᱫᱚ ᱢᱩᱞ ᱪᱚᱨᱤᱛᱨᱚ ᱛᱮᱜᱮ ᱵᱟᱝ ᱤᱧ ᱵᱩᱡᱽ ᱫᱟᱲᱮ ᱠᱟᱜ ᱛᱮ ᱚᱱᱟ ᱠᱷᱟᱹᱛᱤᱨ ᱛᱮ ᱤᱧ ᱫᱚ ᱱᱚᱣᱟ ᱥᱮ ᱱᱚᱣᱟ ᱜᱚᱞᱯᱷᱚ ᱫᱚ ᱤᱧ ᱫᱚ ᱵᱟᱝ ᱤᱧ ᱠᱩᱥᱤ ᱟᱠᱟᱫᱟ